ᱯᱟᱝᱠᱷᱟ ᱡᱟᱦᱟᱸ ᱫᱚ ᱡᱟᱦᱟᱸ ᱟᱵᱚᱣᱟᱜ ᱪᱚᱞᱛᱤ ᱠᱟᱛᱷᱟ ᱛᱮᱵᱚᱱ ᱢᱮᱛᱟᱜ ᱠᱟᱱ ᱛᱟᱦᱮᱸᱜ ᱵᱤᱭᱳᱱᱤ ᱜᱚᱨᱚᱢ ᱫᱤᱱ ᱫᱚ ᱟᱵᱳ ᱛᱟᱞᱮ ᱥᱟᱠᱟᱢ ᱨᱮᱭᱟᱜ ᱵᱤᱭᱳᱱᱤ ᱡᱩᱛ ᱠᱟᱛᱮᱫ ᱵᱚᱱ ᱦᱟᱣᱟ ᱵᱚᱱ ᱡᱚᱢᱮᱜ ᱛᱟᱦᱮᱱᱟ ᱢᱮᱱᱠᱷᱟᱡ ᱱᱤᱛᱚᱜ ᱫᱚ ᱦᱩᱭᱩᱜ ᱠᱟᱱᱟ ᱡᱮ ᱵᱮᱥᱤᱨ ᱵᱷᱟᱜᱽ ᱦᱚᱲᱜᱮ ᱡᱟᱦᱟᱸᱜᱮ ᱤᱞᱮᱠᱴᱨᱚᱱᱤᱠ ᱡᱤᱱᱤᱥ ᱵᱚᱱ ᱵᱮᱵᱚᱦᱟᱨᱫᱟ ᱟᱹᱰᱤ ᱱᱟᱯᱟᱭ ᱡᱤᱱᱤᱥ ᱪᱮᱫᱟᱜ ᱥᱮ ᱚᱱᱟ ᱨᱮᱫᱚ ᱟᱵᱚᱣᱟᱜ ᱠᱚᱱᱳ ᱯᱚᱨᱤᱥᱨᱚᱢ ᱵᱟᱝ ᱦᱩᱭᱩᱜ ᱠᱟᱱ ᱛᱟᱵᱳᱱᱟ ᱟᱨ ᱱᱤᱛᱚᱜ ᱛᱟᱞᱮ ᱯᱟᱝᱠᱷᱟ ᱫᱚ ᱩᱱᱟᱹᱜ ᱪᱚᱞ ᱦᱚᱸ ᱵᱟᱹᱱᱩᱜᱼᱟ ᱟᱨ ᱚᱱᱟ ᱨᱮᱭᱟᱜ ᱦᱟᱣᱟ ᱦᱚᱸ ᱩᱱᱟᱹᱜ ᱡᱳᱨ ᱫᱚ ᱵᱟᱹᱱᱩᱜᱼᱟ ᱛᱳ ᱟᱵᱚ ᱡᱟᱛᱮ ᱱᱤᱛᱚᱜ ᱫᱚ ᱵᱮᱥᱤᱨ ᱵᱷᱟᱜᱽ ᱜᱮ ᱧᱮᱞᱚᱜᱚᱜ ᱠᱟᱱᱟ ᱡᱮ ᱤᱞᱮᱠᱴᱨᱚᱱᱤᱠ ᱥᱮ ᱯᱟᱝᱠᱷᱟ ᱠᱚ ᱵᱮᱵᱚᱦᱟᱨᱫᱟ ᱠᱷᱩᱵ ᱵᱷᱟᱜᱮ ᱡᱤᱱᱤᱥ ᱱᱚᱣᱟ ᱯᱟᱝᱠᱷᱟ ᱡᱩᱫᱤ ᱵᱟᱝ ᱛᱟᱦᱮᱱ ᱠᱷᱟᱡ ᱜᱚᱨᱚᱢ ᱫᱤᱱ ᱦᱚᱸ ᱟᱹᱰᱤ ᱟᱹᱴᱩᱯᱟᱹᱴᱩ ᱵᱚᱱ ᱵᱩᱡᱷᱟᱹᱣᱟ ᱟᱨ ᱜᱤᱫᱟᱹᱨ ᱯᱤᱫᱟᱹᱨ ᱠᱚ ᱡᱟᱹᱯᱤᱫ ᱠᱚ ᱟᱹᱰᱤ ᱚᱥᱩᱵᱤᱫᱷᱟ ᱵᱟᱠᱚ ᱡᱟᱹᱯᱤᱫ ᱫᱟᱲᱮᱭᱟᱜ ᱠᱷᱟᱡ ᱧᱮᱞᱟᱢ ᱚᱱᱮᱠ ᱨᱚᱠᱚᱢ ᱨᱳᱜᱽ ᱟᱡᱟᱨ ᱥᱨᱤᱥᱴᱤᱜ ᱠᱟᱱᱟ ᱚᱱᱟ ᱦᱚᱛᱮᱡᱛᱮ ᱯᱟᱝᱠᱷᱟ ᱫᱚ ᱮᱠᱟᱱᱛᱚ ᱫᱚᱨᱠᱟᱨ ᱛᱟᱵᱚᱱ ᱜᱮᱭᱟ